ᱟᱞᱮ ᱱᱚᱣᱟ ᱯᱩᱨᱩᱞᱤᱭᱟᱹ ᱦᱚᱱᱚᱛ ᱨᱮᱫᱚ ᱟᱞᱮ ᱱᱚᱣᱟ ᱟᱥᱟᱲ ᱥᱨᱟᱵᱚᱱ ᱫᱚ ᱦᱩᱲᱩᱞᱮ ᱨᱚᱦᱚᱭᱟ ᱟᱨ ᱱᱚᱣᱟ ᱜᱷᱩᱴᱩ ᱠᱚ ᱛᱟᱦᱮᱱ ᱛᱟᱞᱮ ᱠᱷᱟᱱ ᱫᱚ ᱚᱱᱟ ᱠᱚᱨᱮᱫᱚ ᱵᱮᱸᱜᱟᱲ ᱵᱤᱞᱟᱹᱛᱤ ᱠᱚᱦᱚᱸᱞᱮ ᱪᱟᱥᱟ ᱟᱨ ᱱᱚᱣᱟ ᱱᱤᱛᱳᱜᱟᱜ ᱫᱤᱱ ᱨᱮᱫᱚ ᱚᱱᱠᱟᱱᱟᱜ ᱪᱟᱥᱼᱵᱟᱥ ᱤᱫᱤ ᱠᱟᱛᱮᱫ ᱫᱚ ᱵᱟᱹᱱᱩ ᱜᱮᱭᱟ ᱟᱨ ᱱᱚᱣᱟ ᱡᱚᱛᱚ ᱥᱤᱡᱮᱱ ᱨᱮᱜᱮ ᱡᱚᱛᱚ ᱨᱚᱠᱚᱢ ᱴᱟᱹᱭᱤᱢ ᱛᱟᱦᱮᱱᱟ ᱚᱱᱟ ᱴᱟᱹᱭᱤᱢ ᱨᱮᱫᱚ ᱞᱮ ᱪᱟᱥ ᱜᱮᱭᱟ ᱦᱤᱱᱟᱹ ᱱᱤᱭᱟᱹᱞᱮ ᱪᱟᱥ ᱜᱮᱭᱟ ᱱᱚᱛᱮ ᱴᱟᱹᱭᱤᱢ ᱚᱱᱩᱡᱟᱭᱤ ᱨᱮ ᱡᱮᱢᱚᱱ ᱵᱷᱟᱫᱚᱨ ᱟᱥᱤᱱ ᱫᱚ ᱡᱚᱱᱰᱨᱟ ᱛᱟᱦᱮᱱ ᱠᱟᱱᱟ ᱚᱱᱟ ᱯᱚᱨᱮ ᱫᱚ ᱛᱩᱲᱤ ᱞᱮ ᱪᱟᱥᱟ ᱛᱩᱲᱤ ᱪᱟᱥ ᱯᱚᱨᱮ ᱫᱚ ᱛᱩᱲᱤ ᱤᱨ ᱠᱟᱛᱮᱫ ᱫᱚ ᱱᱤᱛᱚᱜ ᱫᱚ ᱟᱨ ᱪᱮᱫ ᱦᱚᱸ ᱦᱤᱛᱚᱜ ᱫᱚ ᱟᱨ ᱪᱮᱫ ᱦᱚᱸ ᱚᱱᱟ ᱨᱮᱫᱚ ᱵᱟᱭ ᱠᱩᱲᱟᱹᱜᱼᱟ ᱢᱟᱱᱮ ᱪᱮᱫᱟᱜ ᱥᱮ ᱱᱤᱛᱚᱜ ᱫᱟᱜ ᱠᱚᱦᱚᱸ ᱱᱤᱛᱚᱜ ᱫᱚ ᱵᱟᱹᱱᱩᱜ ᱟᱹᱱᱤᱡ ᱚᱱᱠᱟᱱᱟᱜ ᱥᱩᱡᱳᱜ ᱥᱩᱵᱤᱫᱷᱟ ᱥᱤᱛᱩᱝ ᱫᱤᱱ ᱥᱮᱴᱮᱨᱱᱟ ᱛᱚ ᱱᱚᱣᱟ ᱠᱷᱟᱹᱛᱤᱨ ᱛᱮ ᱱᱤᱛᱚᱜ ᱫᱚ ᱚᱱᱟ ᱠᱚᱫᱚ ᱪᱟᱥ ᱫᱚ ᱱᱤᱛᱚᱜ ᱫᱚ ᱦᱟᱜ ᱵᱟᱝ ᱦᱩᱭᱩᱜᱼᱟ ᱱᱤᱛᱚᱜ ᱫᱚ ᱱᱚᱜᱼᱚ ᱱᱚᱣᱟ ᱢᱟᱛᱠᱚᱢ ᱠᱚᱜᱮ ᱢᱮᱱᱟᱜ ᱛᱟᱞᱮᱭᱟ ᱚᱱᱟ ᱢᱟᱛᱠᱚᱢ ᱠᱚᱜᱮᱞᱮ ᱦᱟᱞᱟᱝᱟ ᱢᱟᱛᱠᱚᱢ ᱠᱚ ᱦᱟᱞᱟᱝ ᱠᱟᱛᱮᱫ ᱜᱮ ᱟᱞᱮᱭᱟᱜ ᱯᱚᱨᱤᱵᱟᱨ ᱨᱮ ᱱᱤᱝᱠᱟᱹ ᱚᱱᱟ ᱜᱮᱞᱮ ᱱᱚᱝᱠᱟ ᱟᱹᱠᱷᱨᱤᱧ ᱵᱤᱠᱨᱤ ᱠᱟᱛᱮᱫ ᱫᱤᱱ ᱯᱟᱫᱽ ᱞᱮ ᱪᱟᱞᱟᱣᱟ